ᱨᱟᱹᱱᱤ ᱵᱟᱥᱠᱮ ᱟᱢ ᱜᱷᱟᱨᱚᱧᱡᱽ ᱨᱮᱱᱟᱜ ᱠᱟᱹᱢᱤᱠᱚ ᱛᱷᱚᱲᱟ ᱞᱟᱹᱭ ᱟᱸᱡᱚᱢ ᱟᱹᱧᱢᱮ ᱦᱮᱸ ᱤᱧᱜᱷᱟᱨᱚᱧ ᱨᱮᱱᱟᱜ ᱠᱟᱹᱢᱤ ᱡᱷᱚᱛᱚᱜᱤᱧ ᱵᱟᱲᱟᱭᱟ ᱥᱮᱛᱟᱜ ᱠᱷᱚᱱ ᱵᱮᱨᱮᱫ ᱠᱟᱛᱮ ᱠᱤᱪᱨᱤᱡᱠᱚ ᱯᱟᱞᱟᱴ ᱵᱟᱲᱟ ᱠᱟᱛᱮᱫ ᱥᱮᱛᱟᱜ ᱨᱮ ᱫᱩᱣᱟᱹᱨ ᱫᱩᱣᱟᱹᱨ ᱛᱮ ᱡᱟᱦᱟᱸᱵᱚᱱ ᱢᱟᱹᱰᱟᱹᱞᱤᱭᱟ ᱢᱟᱹᱰᱟᱹᱞᱤ ᱠᱟᱛᱮᱫ ᱡᱚᱜ ᱨᱟᱪᱟᱠᱚ ᱛᱟᱯᱚᱨᱮ ᱚᱲᱟᱜ ᱨᱮᱱ ᱢᱤᱦᱩᱸ ᱢᱮᱨᱚᱢ ᱠᱚ ᱵᱟᱨᱦᱮ ᱨᱮ ᱳᱰᱩᱝᱠᱟᱛᱮᱫ ᱜᱚᱲᱟ ᱠᱚ ᱥᱟᱯᱷᱟ ᱠᱟᱛᱮᱫ ᱛᱟᱯᱚᱨᱮ ᱚᱲᱟᱜ ᱠᱚ ᱪᱷᱸᱪ ᱜᱳᱵᱚᱨ ᱪᱩᱞᱦᱟᱹ ᱱᱩᱰᱟᱹᱪᱩᱞᱦᱟᱹ ᱪᱷᱸᱚᱪ ᱛᱟᱯᱚᱨᱮ ᱤᱱᱟᱹᱠᱟᱛᱮᱫ ᱫᱟᱠᱟ ᱩᱛᱩ ᱪᱚᱸᱫᱟ ᱪᱚᱸᱫᱟ ᱠᱟᱛᱮᱫ ᱛᱟᱯᱚᱨᱮ ᱤᱥᱤᱱ ᱟᱨᱩ ᱠᱟᱛᱮᱫ ᱚᱲᱟᱜ ᱨᱮᱱᱜᱤᱫᱽᱨᱟᱹ ᱯᱤᱫᱨᱟᱹᱠᱚ ᱡᱚᱢ ᱦᱚᱪᱩ ᱠᱟᱛᱮᱫ ᱛᱟᱯᱚᱨᱮ ᱤᱧᱦᱚ ᱟᱨᱚ ᱚᱱᱟᱠᱚ ᱠᱟᱹᱢᱤ ᱵᱟᱲᱟ ᱠᱟᱛᱮᱫ ᱟᱨ ᱦᱚᱸ ᱵᱟᱨᱦᱮ ᱨᱮᱭᱟᱜ ᱠᱟᱹᱢᱤ ᱡᱟᱦᱟᱸᱠᱚ ᱠᱚ ᱪᱟᱞᱟᱜᱼᱟ ᱟᱭᱳᱠᱚ ᱥᱟᱦᱟᱱ ᱧᱟᱢ ᱥᱮ ᱟᱲᱟᱜ ᱥᱤᱫᱠᱚ ᱚᱱᱟᱠᱚᱫᱚ ᱡᱷᱚᱛᱚᱜᱤᱧ ᱫᱟᱲᱮᱭᱟᱜᱼᱟ